ᱦᱮᱸ ᱦᱮᱞᱳ ᱦᱚᱸ ᱡᱚᱦᱟᱨ ᱡᱚᱦᱟᱨ ᱞᱟᱹᱭ ᱵᱤᱱ ᱦᱮᱸ ᱦᱮᱸ ᱚᱲᱟᱜ ᱥᱮᱡ ᱨᱮᱜᱮ ᱦᱮᱱᱟᱜ ᱞᱤᱧᱟᱹ ᱱᱤᱛᱳᱜ ᱫᱚ ᱦᱮᱸ ᱱᱤᱛ ᱱᱟᱯᱟᱭ ᱵᱟᱲᱟ ᱜᱮ ᱱᱤᱛᱳᱜ ᱫᱚ

ᱦᱮᱸ ᱞᱟᱹᱭ ᱵᱤᱱ

ᱦᱮᱸ ᱦᱮᱸ ᱦᱮᱸ ᱟᱪᱪᱷᱟ ᱚᱱᱠᱟ ᱫᱚ ᱟᱵᱚ ᱯᱩᱨᱵᱤ ᱥᱤᱝᱵᱷᱩᱢ ᱦᱚᱱᱚᱛ ᱨᱮᱫᱚ ᱱᱤᱛᱳᱜ ᱫᱚ ᱧᱮᱞ ᱵᱤᱱ ᱠᱟᱹᱱᱟᱹᱭ ᱥᱚᱨ ᱱᱤᱛᱳᱜ ᱫᱚ ᱱᱟᱜ ᱵᱩᱨᱩ ᱯᱟᱛᱟ ᱥᱮᱴᱮᱨᱚᱜ ᱠᱟᱱᱟ ᱢᱟᱱᱮ ᱞᱟᱥᱴ ᱡᱩᱱ ᱠᱷᱚᱱ ᱪᱟᱨ ᱡᱩᱞᱟᱭ ᱤᱱᱟᱹ ᱛᱟᱞᱟᱼᱢᱟᱞᱟ ᱠᱚᱨᱮ ᱦᱩᱭᱩᱜᱼᱟ ᱱᱟᱜ ᱦᱮᱸᱪᱮ ᱟᱫᱚ ᱚᱸᱰᱮ ᱫᱚ ᱞᱟᱹᱭᱼᱞᱟᱠᱪᱟᱨ ᱨᱮᱱᱟᱜ ᱦᱚᱸ ᱛᱟᱦᱮᱱᱟ ᱥᱟᱯᱟᱵᱽ ᱛᱟᱦᱮᱱᱟ ᱯᱩᱛᱷᱤ ᱯᱤᱛᱵᱽ ᱠᱚᱦᱚᱸ ᱛᱟᱦᱮᱱᱟ ᱟᱨ ᱵᱚᱸᱜᱟ ᱵᱳᱨᱳ ᱠᱚᱨᱤᱮᱱᱟᱜ ᱦᱚᱸ ᱚᱱᱠᱟ ᱡᱚᱛᱚ ᱜᱮ ᱵᱚᱸᱜᱟ ᱵᱳᱨᱳ ᱡᱮ ᱢᱟᱱᱥᱤᱠ ᱠᱚᱦᱚᱸ ᱮᱢᱟᱱ ᱠᱚ ᱛᱟᱦᱮᱱᱟ ᱡᱮ ᱵᱟᱨ ᱪᱚᱞᱞᱤᱥ ᱢᱚᱡᱩᱨ ᱨᱮᱱᱟᱜ ᱵᱚᱸᱜᱟ ᱠᱟᱱᱟ ᱛᱚ ᱟᱨ ᱚᱱᱟ ᱫᱚ ᱵᱚᱸᱜᱟ ᱯᱟᱛᱟ ᱠᱟᱱᱟ ᱟᱨ ᱯᱩᱛᱷᱤ ᱠᱚᱦᱚᱸ ᱟᱹᱜᱩᱭᱟ ᱯᱩᱛᱷᱤ ᱠᱚᱦᱚᱸ ᱡᱚᱛᱚ ᱨᱚᱠᱚᱢᱟᱜ ᱜᱮ ᱟᱨ ᱯᱟᱛᱟ ᱦᱚᱸ ᱨᱮᱜᱽᱲᱟ ᱪᱚᱲᱼᱪᱚᱲᱤ ᱡᱚᱛᱚ ᱜᱮ ᱦᱮᱸ ᱦᱮᱸ ᱦᱮᱸ ᱧᱟᱢᱚᱜᱼᱟ ᱟᱨ ᱯᱟᱛᱟ ᱦᱚᱸ ᱦᱩᱭᱩᱜᱼᱟ ᱚᱸᱰᱮ ᱦᱟᱸᱜ ᱨᱮᱜᱽᱲᱟ ᱪᱚᱲᱪᱚᱲᱤ ᱟᱛᱮᱫ ᱦᱤᱡᱩᱜᱼᱟ ᱠᱚ ᱰᱤᱜᱤ ᱤᱭᱟᱹ ᱜᱮ ᱪᱮᱫᱞᱤᱧ ᱞᱟᱹᱭᱟᱦᱤᱞᱟᱹᱣ ᱫᱷᱟᱨᱟ ᱧᱚᱜ ᱜᱮ ᱟᱹᱰᱤ ᱵᱮᱥ ᱦᱩᱭᱩᱜᱼᱟ ᱜᱚ ᱦᱮᱸ ᱦᱮ ᱦᱮᱸ ᱚᱸᱰᱮᱱᱟᱜ ᱡᱟᱭᱜᱟ ᱫᱚ ᱱᱤᱝᱠᱟᱹᱱᱟᱜ ᱠᱟᱱᱟ ᱢᱟᱱᱮ ᱞᱟᱦᱟ ᱫᱚ ᱞᱟᱹᱭᱟᱠᱚ ᱪᱮᱛᱟᱱ ᱨᱮᱜᱮ ᱠᱚ ᱵᱚᱸᱜᱟᱭ ᱛᱟᱦᱮᱱᱟ ᱵᱩᱨᱩ ᱪᱮᱛᱱ ᱨᱮ ᱪᱚᱴ ᱨᱮ ᱟᱫᱚ ᱚᱱᱠᱟ ᱜᱮ ᱪᱮᱫᱞᱮᱠᱟ ᱪᱚ ᱱᱟᱜ ᱱᱟᱭᱠᱮ ᱟᱡᱟᱜ ᱠᱟᱹᱯᱤᱭ ᱵᱟᱹᱜᱤᱭᱟᱫ ᱛᱟᱦᱮᱱᱟ ᱪᱮᱛᱟᱱ ᱨᱮ ᱮᱱᱠᱷᱟᱱ ᱚᱸᱰᱮ ᱠᱷᱚᱱ ᱟᱛᱨᱟ ᱟᱬᱜᱚ ᱠᱟᱛᱮ ᱯᱷᱤᱨ ᱨᱩᱣᱟᱹᱲᱮᱱᱟᱭ ᱨᱩᱣᱟᱹᱲ ᱡᱮᱠᱷᱚᱱ ᱚᱸᱰᱮ ᱨᱤᱱ ᱵᱚᱸᱜᱟᱭ ᱢᱮᱛᱟᱭ ᱠᱟᱱ ᱛᱟᱦᱮᱱᱟ ᱠᱤ ᱟᱢ ᱫᱚ ᱛᱮᱦᱮᱧ ᱠᱷᱚᱱ ᱫᱚ ᱚᱸᱰᱮ ᱢᱚᱛᱚᱱᱟᱜ ᱵᱚᱸᱜᱟ ᱦᱚᱸᱛᱚ ᱤᱱᱟᱹ ᱦᱤᱞᱳᱜ ᱢᱟ ᱯᱮᱲᱟ ᱯᱩᱨᱵᱚ ᱠᱚ ᱱᱮᱣᱛᱟ ᱠᱟᱠᱚᱣᱟ ᱥᱮ ᱟᱵᱚ ᱞᱮᱠᱟ ᱜᱮ ᱟᱫᱚ ᱩᱱᱤᱭ ᱢᱮᱛᱟᱭᱟ ᱡᱮ ᱱᱚᱣᱟ ᱠᱟᱹᱯᱤ ᱡᱟᱦᱟᱸ ᱨᱮ ᱧᱩᱨᱩᱜᱼᱟ ᱚᱸᱰᱮ ᱜᱮ ᱛᱮᱦᱮᱧ ᱠᱷᱚᱱ ᱫᱚ ᱮᱢᱟ ᱦᱟᱹᱧ ᱢᱮ ᱟᱫᱚ ᱚᱱᱟᱛᱮ ᱱᱮᱛᱟᱨ ᱫᱚ ᱞᱟᱛᱟᱨ ᱧᱚᱜ ᱨᱮᱜᱮ ᱠᱚ ᱵᱚᱸᱜᱟᱭᱟ ᱚᱸᱰᱮ ᱫᱚ ᱦᱮᱸ ᱦᱮᱸ ᱪᱚᱴ ᱨᱮ ᱠᱷᱚᱱ ᱫᱚ ᱦᱮᱸ ᱦᱮᱸ ᱡᱟᱦᱟᱸ ᱦᱤᱞᱳᱜ ᱠᱚ ᱵᱚᱸᱜᱟᱭᱟ ᱥᱮ ᱛᱮᱦᱮᱧ ᱢᱟᱱᱞᱮᱭᱟ ᱠᱚ ᱵᱚᱸᱜᱟ ᱠᱮᱜᱼᱟ ᱛᱮᱦᱮᱧ ᱫᱷᱤᱱᱟᱹᱝ ᱟᱭᱩᱵᱽ ᱠᱷᱚᱱ ᱯᱟᱛᱟ ᱦᱩᱭᱩᱜᱼᱟ ᱡᱟᱦᱟᱸᱭ ᱜᱮ ᱨᱟᱹᱥᱠᱟᱹ ᱟᱛᱮᱫ ᱪᱟᱞᱟᱣ ᱫᱟᱲᱮᱭᱟᱜᱼᱟᱭ ᱦᱚᱸ ᱦᱚᱸ